ᱤᱧ ᱫᱚ ᱯᱷᱩᱴᱵᱚᱞ ᱠᱷᱮᱞᱳᱰᱤᱧ ᱠᱩᱥᱤᱭᱟᱜᱼᱟ ᱠᱷᱮᱞᱳᱰ ᱞᱮᱠᱟᱛᱮᱫᱚ ᱯᱷᱩᱴᱵᱚᱞ ᱠᱷᱮᱞᱳᱰ ᱨᱮ ᱟᱹᱰᱤ ᱦᱚᱲᱢᱚ ᱱᱟᱯᱟᱭ ᱛᱟᱦᱮᱱᱟ ᱟᱹᱰᱤ ᱨᱚᱠᱚᱢᱟᱜ ᱥᱟᱱᱟᱢ ᱠᱷᱚᱱ ᱯᱷᱩᱴᱵᱚᱞ ᱠᱷᱮᱞᱳᱰ ᱜᱮ ᱢᱟᱨᱟᱝ ᱠᱷᱮᱞᱳᱰ ᱢᱮᱱᱛᱤᱧ ᱢᱚᱱᱮᱭᱟ ᱪᱮᱫᱟᱜ ᱥᱮ ᱯᱷᱩᱴᱵᱚᱞ ᱠᱷᱮᱞᱳᱰ ᱫᱚ ᱟᱹᱰᱤ ᱠᱚᱥᱴᱚ ᱨᱮᱱᱟᱜ ᱠᱷᱮᱞᱳᱰ ᱠᱟᱱᱟ ᱱᱚᱣᱟ ᱠᱷᱮᱞᱳᱰ ᱨᱮ ᱵᱷᱟᱜᱮ ᱠᱷᱮᱞᱳᱰ ᱵᱷᱟᱜᱮ ᱠᱷᱮᱹᱞ ᱞᱮᱱ ᱠᱷᱟᱱ ᱪᱮᱛᱟᱱ ᱥᱮᱱ ᱡᱤᱭᱚᱱ ᱠᱷᱟᱸᱰᱟᱣ ᱨᱮᱱᱟᱜ ᱰᱟᱦᱟᱨ ᱧᱮᱞᱼᱧᱟᱢᱚᱜᱼᱟ ᱟᱨ ᱟᱨᱚ ᱵᱷᱟᱜᱮ ᱠᱷᱮᱹᱞ ᱞᱮᱱᱠᱷᱟᱱ ᱯᱚᱭᱥᱟ ᱦᱚᱸ ᱟᱨᱡᱟᱜᱼᱟ ᱱᱚᱣᱟ ᱠᱷᱮᱞᱳᱰ ᱨᱮ ᱨᱳᱜᱽ ᱟᱡᱟᱨ ᱦᱚᱸ ᱠᱷᱩᱵ ᱠᱚᱢ ᱧᱮᱞᱚᱜᱚᱜᱼᱟ ᱪᱮᱫᱟᱜ ᱥᱮ ᱱᱚᱣᱟ ᱠᱷᱮᱞᱳᱰ ᱫᱚ ᱟᱹᱰᱤ ᱢᱮᱱ ᱜᱟᱱᱚᱜᱼᱟ ᱥᱚᱠᱛᱚ ᱧᱚᱜ ᱜᱮᱭᱟ